ᱱᱟᱣᱟ ᱥᱮᱨᱮᱧ ᱮᱛᱦᱚᱵ ᱨᱮᱭᱟᱜ ᱟᱸᱡᱚᱢ ᱠᱟᱛᱮᱜ ᱜᱮ ᱚᱱᱟ ᱥᱮᱨᱮᱧ ᱫᱚ ᱵᱩᱡᱷᱟᱹᱣ ᱫᱟᱲᱮᱭᱟᱜᱼᱟ ᱡᱮ ᱱᱚᱣᱟ ᱫᱚ ᱫᱚᱝ ᱥᱮᱨᱮᱧ ᱠᱟᱱᱟ ᱥᱮ ᱞᱟᱜᱽᱲᱮ ᱥᱮᱨᱮᱨᱧ ᱠᱟᱱᱟ ᱥᱮ ᱥᱚᱨᱦᱟᱭ ᱥᱮᱨᱮᱧ ᱠᱟᱱᱟ ᱢᱮᱱᱛᱮ ᱪᱮᱫᱟᱜ ᱥᱮ ᱥᱮᱨᱮᱧ ᱨᱮᱭᱟᱜ ᱨᱟᱦᱟ ᱫᱚ ᱮᱴᱟᱜ ᱮᱴᱟᱜ ᱜᱮᱭᱟ ᱫᱚᱝ ᱨᱮᱭᱟᱜ ᱢᱤᱫ ᱨᱚᱠᱚᱢ ᱞᱟᱜᱽᱲᱮ ᱨᱮᱭᱟᱜ ᱢᱤᱫ ᱨᱚᱠᱚᱢ ᱟᱨ ᱥᱚᱨᱦᱟᱭ ᱨᱮᱭᱟᱜᱦᱚᱸ ᱢᱤᱫ ᱨᱚᱠᱚᱢ ᱡᱮᱢᱚᱱ ᱫᱚᱝ ᱫᱚ ᱵᱟᱯᱞᱟ ᱠᱚᱨᱮ ᱠᱚ ᱥᱮᱨᱮᱧᱟ ᱟᱨ ᱞᱟᱜᱽᱲᱮ ᱫᱚ ᱯᱟᱛᱟ ᱯᱚᱨᱚᱵᱽ ᱠᱚᱨᱮᱜ ᱟᱨ ᱥᱚᱨᱦᱟᱭ ᱥᱮᱨᱮᱧ ᱫᱚ ᱥᱚᱨᱦᱟᱭᱨᱮ ᱚᱱᱟ ᱥᱮᱨᱮᱧ ᱫᱚ ᱚᱱᱟ ᱠᱚ ᱯᱚᱨᱚᱵᱽ ᱨᱮᱜᱮ ᱠᱚ ᱥᱮᱨᱮᱧᱟ ᱚᱱᱟ ᱠᱚ ᱥᱮᱨᱮᱧ ᱫᱚ ᱤᱧ ᱤᱭᱩᱴᱩᱵᱽ ᱠᱷᱚᱱᱜᱮ ᱵᱮᱥᱤᱧ ᱟᱸᱡᱚᱢᱟ ᱤᱭᱩᱴᱩᱵᱽ ᱠᱷᱚᱱᱜᱤᱧ ᱪᱮᱫᱟ ᱟᱨ ᱯᱩᱛᱷᱤ ᱠᱚᱨᱮ ᱦᱚᱸ ᱡᱚᱠᱷᱚᱱ ᱤᱧ ᱧᱮᱞᱟ ᱯᱩᱛᱷᱤ ᱨᱮᱦᱚᱸ ᱥᱮᱨᱮᱧ ᱨᱮᱭᱟᱜ ᱪᱮᱛᱟᱱ ᱥᱟᱠᱟᱢ ᱨᱮ ᱚᱞ ᱛᱟᱦᱮᱱᱟ ᱱᱚᱣᱟ ᱫᱚ ᱫᱚᱝ ᱥᱮ ᱞᱟᱜᱽᱲᱮ ᱠᱟᱱᱟ ᱢᱮᱱᱛᱮ ᱟᱨ ᱚᱱᱟ ᱫᱚᱝ ᱥᱮᱨᱮᱧ ᱥᱮ ᱞᱟᱜᱽᱲᱮ ᱥᱮᱨᱮᱧ ᱚᱱᱟ ᱧᱮᱞ ᱠᱟᱛᱮᱜ ᱜᱮ ᱚᱱᱟ ᱨᱟᱹᱲ ᱞᱮᱠᱷᱟᱱ ᱜᱮ ᱥᱮᱨᱮᱧ ᱫᱚ ᱦᱩᱭᱩᱜᱼᱟ ᱟᱨ ᱤᱧ ᱫᱚ ᱦᱩᱰᱤᱧ ᱠᱷᱚᱱᱜᱮ ᱮᱱᱮᱡ ᱥᱮᱨᱮᱧ ᱫᱩᱧ ᱠᱩᱥᱤᱭᱟᱜᱼᱟ ᱟᱨ ᱥᱚᱢᱟᱡᱽ ᱨᱮ ᱱᱟᱱᱟ ᱛᱟᱠᱚ ᱥᱟᱶ ᱜᱚᱜᱚ ᱛᱟᱠᱚ ᱥᱟᱶ ᱵᱟᱯᱞᱟ ᱥᱮ ᱯᱚᱨᱚᱵᱽ ᱠᱚᱨᱮᱜ ᱤᱧ ᱫᱩᱧ ᱮᱱᱮᱡᱚᱜ ᱠᱟᱱ ᱛᱟᱦᱮᱜ ᱥᱮᱨᱮᱧᱮᱜ ᱠᱟᱱ ᱛᱟᱦᱮᱜ ᱟᱨ ᱥᱟᱹᱨᱤᱜᱮ ᱱᱚᱣᱟ ᱥᱚᱢᱟᱡᱽ ᱨᱮᱭᱟᱜ ᱥᱮᱨᱮᱧ ᱫᱚ ᱟᱹᱰᱤ ᱟᱸᱴ ᱤᱧ ᱠᱩᱥᱤᱭᱟᱜᱼᱟ ᱟᱨ ᱟᱹᱰᱤ ᱟᱸᱴ ᱤᱧ ᱨᱟᱹᱥᱠᱟᱹᱜᱼᱟ ᱟᱨ ᱱᱚᱣᱟ ᱥᱮᱨᱮᱧ ᱤᱧᱤᱧ ᱥᱮᱨᱮᱧᱟ ᱟᱨ ᱟᱧᱹᱰᱤ ᱨᱟᱹᱥᱠᱟᱹᱧ ᱟᱹᱭᱠᱟᱹᱣᱟ ᱱᱚᱣᱟ ᱠᱚ ᱥᱮᱨᱮᱧ ᱟᱸᱡᱚᱢ ᱠᱟᱛᱮᱜ